ᱥᱟᱸᱜᱷᱟᱨᱤᱭᱟᱹ ᱠᱚ ᱞᱟᱹᱜᱤᱫ ᱛᱮᱫᱚ ᱱᱤᱱᱟᱹᱜ ᱚᱥᱩᱵᱤᱫᱷᱟ ᱦᱚᱸ ᱛᱟᱦᱮᱸ ᱠᱚᱜ ᱜᱮᱭᱟ ᱪᱤᱠᱟᱹᱛᱮ ᱜᱟᱹᱰᱤ ᱢᱚᱴᱚᱨ ᱠᱚᱦᱚᱸ ᱚᱱᱠᱟ ᱵᱩᱨᱩ ᱦᱟᱨᱟ ᱥᱮ ᱧᱮᱧᱮᱞ ᱠᱚᱠᱚ ᱦᱮᱡ ᱠᱚᱜ ᱩᱱᱠᱩ ᱚᱱᱟ ᱥᱩᱵᱤᱫᱷᱟ ᱦᱚᱸ ᱵᱟᱝ ᱛᱟᱦᱮᱱᱟ ᱚᱲᱟᱜ ᱤᱭᱟᱹ ᱠᱚᱦᱚᱸ ᱚᱱᱠᱟ ᱩᱢᱩᱞᱚᱜ ᱞᱮᱠᱟᱱ ᱡᱟᱭᱜᱟ ᱠᱚᱦᱚᱸ ᱵᱟᱭ ᱛᱟᱦᱮᱱᱟ ᱥᱮ ᱚᱱᱠᱟ ᱠᱚᱦᱚᱸ ᱱᱚᱜᱼᱚᱭ ᱫᱤᱥᱚᱢ ᱨᱮ ᱯᱚᱨᱤᱪᱚᱭ ᱠᱚᱦᱚᱸ ᱵᱟᱝ ᱛᱟᱦᱮᱱ ᱤᱫᱤ ᱠᱟᱛᱮᱫ ᱚᱱᱟᱛᱮ ᱩᱱᱠᱩ ᱫᱚ ᱟᱹᱰᱤᱜᱟᱱ ᱚᱥᱩᱵᱤᱫᱷᱟ ᱨᱮᱠᱚ ᱛᱟᱦᱮᱱᱟ ᱚᱠᱟᱨᱮ ᱛᱟᱦᱮᱱ ᱞᱟᱹᱜᱤᱫ ᱚᱠᱟᱨᱮ ᱵᱟᱥᱟ ᱰᱮᱨᱟᱜ ᱞᱟᱹᱜᱤᱫ ᱞᱚᱡᱽ ᱠᱚ ᱥᱮ ᱥᱠᱩᱞ ᱠᱚ ᱚᱱᱠᱟ ᱦᱚᱸ ᱱᱚᱣᱟ ᱵᱟᱹᱱᱩᱜ ᱟᱹᱱᱤᱡ ᱱᱚᱣᱟ ᱫᱤᱥᱚᱢ ᱨᱮᱢᱟ ᱟᱨ ᱱᱚᱛᱮ ᱫᱚ ᱱᱟᱥᱮ ᱦᱚᱭ ᱫᱟᱜ ᱤᱫᱤ ᱠᱟᱛᱮᱫ ᱦᱚᱸ ᱚᱱᱠᱟ ᱨᱮᱰ ᱡᱳᱱ ᱠᱚᱦᱚᱸ ᱞᱟᱹᱭ ᱟᱠᱚ ᱮᱢ ᱟᱠᱟᱫᱼᱟ ᱚᱱᱟᱛᱮ ᱥᱠᱩᱞ ᱠᱚᱞᱮᱡᱽ ᱠᱚᱦᱚᱸ ᱠᱚ ᱪᱷᱩᱴᱤᱭᱟ ᱪᱤᱠᱟᱹᱛᱮ ᱱᱚᱛᱮ ᱫᱚ ᱫᱚᱨᱭᱟ ᱦᱚᱸ ᱥᱩᱨ ᱫᱷᱟᱨᱟ ᱜᱮᱭᱟ ᱚᱱᱟ ᱤᱫᱤ ᱠᱟᱛᱮᱫ ᱟᱨ ᱱᱚᱛᱮ ᱫᱚ ᱚᱲᱟᱜ ᱦᱚᱸ ᱦᱟᱥᱟ ᱛᱮᱜᱮ ᱚᱲᱟᱜ ᱤᱫᱤᱭᱟᱠᱟᱫᱼᱟᱞᱮ ᱚᱱᱟᱛᱮ ᱦᱳᱭᱛᱚ ᱦᱟᱥᱟ ᱚᱲᱟᱜ ᱠᱚᱦᱚᱸ ᱞᱟᱸᱫᱩᱲ ᱫᱷᱟᱥᱟᱣ ᱫᱟᱲᱮᱭᱟᱜᱼᱟ ᱚᱱᱟ ᱤᱫᱤ ᱠᱟᱛᱮᱫ ᱦᱚᱸ ᱯᱨᱚᱥᱟᱥᱚᱱ ᱯᱟᱦᱴᱟ ᱠᱷᱚᱱ ᱪᱷᱩᱴᱤ ᱠᱚᱦᱚᱸᱭ ᱜᱷᱳᱥᱱᱟ ᱤᱫᱤᱭᱟ ᱚᱱᱟ ᱤᱫᱤ ᱠᱟᱛᱮᱫ ᱟᱹᱰᱤᱜᱟᱱ ᱥᱚᱢᱚᱥᱥᱟ ᱦᱚᱸ ᱱᱚᱛᱮ ᱧᱮᱞᱚᱜ ᱤᱫᱤ ᱠᱟᱛᱮᱫ ᱫᱟᱜ ᱡᱟᱹᱯᱩᱫ ᱠᱚ ᱤᱫᱤ ᱠᱟᱛᱮᱫ ᱦᱚᱸ ᱱᱚᱣᱟ ᱟᱞᱮ ᱨᱮᱰ ᱡᱳᱱ ᱤᱫᱤ ᱞᱮᱠᱟᱛᱮ ᱪᱷᱩᱴᱤ ᱠᱚ ᱜᱷᱳᱥᱱᱟ ᱤᱫᱤ ᱠᱟᱛᱮᱫ ᱫᱚᱦᱚᱭᱟᱭ ᱥᱚᱨᱠᱟᱨ ᱟᱨ ᱱᱚᱝᱠᱟ ᱫᱟᱨᱮ ᱠᱚ ᱫᱷᱤᱨᱤ ᱠᱚ ᱟᱨ ᱡᱟᱹᱥᱛᱤ ᱦᱚᱭ ᱠᱚ ᱵᱟᱡᱟᱣ ᱤᱫᱤ ᱠᱟᱛᱮᱫ ᱚᱲᱟᱜ ᱠᱚᱦᱚᱸ ᱨᱟᱹᱯᱩᱫ ᱫᱟᱲᱮᱭᱟᱜᱼᱟ ᱚᱱᱟ ᱤᱫᱤ ᱠᱟᱛᱮᱫ ᱦᱚᱸ ᱚᱱᱟ ᱪᱷᱩᱴᱤ ᱠᱚᱭ ᱜᱷᱳᱥᱚᱱᱟ ᱤᱫᱤ ᱠᱟᱜᱼᱟ ᱤᱱᱟᱹ ᱤᱫᱤ ᱠᱟᱛᱮᱫ ᱜᱮ ᱟᱹᱞᱤᱧ ᱡᱟᱹᱥᱛᱤ ᱵᱟᱹᱞᱤᱧ